ᱵᱤᱨᱵᱷᱩᱢ ᱦᱚᱱᱚᱛ ᱨᱮᱭᱟᱜ ᱢᱩᱬᱩᱫ ᱪᱟᱥ ᱫᱚ ᱦᱳᱭᱳᱜ ᱠᱟᱱᱟ ᱡᱟ ᱟᱹᱰᱤ ᱥᱮᱫᱟᱭ ᱫᱚ ᱵᱟᱵᱟ ᱛᱟᱠᱚ ᱫᱚ ᱰᱟᱝᱨᱟ ᱠᱟᱰᱟ ᱱᱟᱦᱮᱞ ᱛᱮᱠᱚ ᱪᱟᱥᱚᱜᱚᱜ ᱠᱟᱱ ᱛᱟᱦᱮᱸᱫᱼᱟ ᱟᱨ ᱱᱟᱦᱟᱜ ᱫᱚ ᱦᱮᱱ ᱴᱨᱟᱠᱴᱟᱨ ᱴᱨᱟᱠᱴᱟᱨ ᱠᱚ ᱠᱚ ᱞᱟᱜᱟᱣ ᱮᱫ ᱠᱟᱱᱟ ᱡᱟᱦᱟᱸ ᱴᱨᱟᱠᱴᱟᱨ ᱨᱮ ᱰᱨᱟᱭᱵᱷᱟᱨ ᱮ ᱥᱤ ᱭᱮᱫ ᱠᱟᱱᱟ ᱟᱹᱰᱤ ᱞᱟᱹᱴᱩ ᱡᱟᱭᱜᱟᱛᱮᱭ ᱥᱤᱭᱳᱜᱚᱜ ᱠᱟᱱᱟ ᱚᱱᱟᱛᱮ ᱱᱮᱛᱟᱨ ᱫᱚ ᱠᱟᱰᱟ ᱰᱟᱝᱨᱟ ᱠᱚᱫᱚ ᱫᱚ ᱵᱟᱠᱚ ᱪᱟᱥᱚᱜᱚᱜ ᱠᱟᱱᱟ ᱟᱨ ᱡᱟᱦᱟᱸ ᱟᱹᱰᱤ ᱫᱤᱱ ᱫᱚ ᱥᱮᱨᱢᱟ ᱫᱟᱜ ᱮ ᱫᱟᱜ ᱮᱫ ᱛᱟᱦᱮᱸᱫᱼᱟ ᱚᱱᱟ ᱠᱷᱟᱹᱛᱤᱨ ᱛᱮ ᱟᱹᱰᱤ ᱢᱚᱸᱡᱽ ᱪᱟᱥᱚᱜᱚᱜ ᱠᱟᱱ ᱛᱟᱦᱮᱸᱫᱼᱟ ᱱᱟᱦᱟᱜ ᱫᱚ ᱥᱮᱨᱢᱟ ᱫᱟᱜ ᱦᱚᱸ ᱵᱟᱭ ᱫᱟᱜ ᱮᱫ ᱠᱟᱱᱟ ᱚᱱᱟ ᱞᱟᱹᱜᱤᱫ ᱛᱮ ᱜᱟᱰᱟ ᱠᱚ ᱥᱮ ᱠᱚᱫᱚ ᱵᱟᱝ ᱵᱮᱵᱚᱦᱟᱨᱚᱜ ᱠᱟᱱᱟ ᱥᱟᱵᱽᱢᱟᱨᱥᱟᱞ ᱫᱟᱜ ᱠᱚᱵᱚᱱ ᱠᱚᱛᱮᱵᱚᱱ ᱪᱟᱥᱚ ᱜᱚᱜ ᱠᱟᱱᱟ